ᱯᱟᱹᱨᱥᱤ ᱢᱮᱱᱞᱮᱠᱷᱟᱱ ᱪᱮ ᱢᱤᱫᱴᱟᱹᱱ ᱱᱚᱣᱟ ᱦᱚᱸ ᱵᱷᱟᱥᱟ ᱠᱟᱱᱟ ᱡᱟᱦᱟᱸ ᱞᱮᱠᱟ ᱩᱲᱤᱥᱥᱟ ᱨᱮᱫᱚ ᱢᱮᱱ ᱜᱟᱱᱚᱜᱼᱟ ᱩᱲᱤᱭᱟ ᱟᱨ ᱯᱟᱧᱡᱟᱵᱽ ᱨᱮᱫᱚ ᱢᱮᱱ ᱜᱟᱱᱚᱜᱼᱟ ᱯᱟᱧᱡᱟᱵᱤ ᱱᱮᱯᱟᱞ ᱨᱮᱠᱚ ᱡᱟᱦᱟᱸ ᱞᱮᱠᱟ ᱨᱚᱲ ᱟᱠᱚ ᱱᱮᱯᱟᱞᱤ ᱟᱵᱚᱣᱟᱜ ᱦᱚᱸ ᱢᱤᱫᱴᱟᱹᱱ ᱡᱟᱦᱟᱸ ᱞᱮᱠᱟ ᱱᱚᱣᱟ ᱡᱷᱟᱲᱠᱷᱚᱸᱰ ᱨᱮᱫᱚ ᱢᱤᱫᱴᱟᱹᱱ ᱚᱞᱪᱤᱠᱤ ᱢᱤᱫᱴᱟᱹᱱ ᱟᱵᱚᱣᱟᱜ ᱢᱤᱫᱴᱟᱱ ᱵᱷᱟᱥᱟ ᱦᱚᱸ ᱫᱚᱦᱚ ᱞᱟᱹᱠᱛᱤ ᱠᱟᱱ ᱜᱮᱭᱟ ᱟᱨ ᱚᱞᱪᱤᱠᱤ ᱜᱩᱨᱩ ᱯᱚᱱᱰᱤᱛ ᱨᱚᱜᱷᱩᱱᱟᱛᱷ ᱢᱩᱨᱢᱩ ᱚᱞᱟᱠᱟᱜᱼᱟᱭ ᱟᱨ ᱪᱷᱟᱯᱟ ᱥᱚᱫᱚᱨ ᱞᱮᱫᱟᱭ ᱩᱱᱤᱥᱥᱚ ᱯᱚᱸᱪᱤᱥ ᱥᱟᱞᱮᱨᱮ ᱟᱨ ᱱᱤᱛᱚᱜ ᱟᱵᱚ ᱦᱚᱸ ᱱᱚᱰᱮ ᱡᱟᱦᱟᱸ ᱞᱮᱠᱟ ᱟᱵᱚ ᱚᱞᱪᱤᱠᱤ ᱯᱟᱲᱦᱟᱣ ᱪᱮ ᱯᱟᱹᱨᱥᱤ ᱠᱚ ᱢᱟᱲᱟᱝ ᱥᱮᱱ ᱞᱟᱦᱟᱜ ᱞᱟᱹᱜᱤᱫ ᱥᱚᱨᱠᱟᱨ ᱦᱚᱸ ᱟᱹᱰᱤ ᱰᱷᱮᱨ ᱟᱵᱚ ᱜᱚᱲᱚᱜᱮ ᱮᱢᱟᱵᱚᱱ ᱠᱟᱱ ᱜᱮᱭᱟᱭ ᱟᱨ ᱚᱱᱟ ᱟᱡ ᱡᱟᱦᱟᱸ ᱱᱤᱛᱚᱜ ᱟᱵᱚ ᱜᱚᱲᱚᱭ ᱮᱢᱟᱣᱟᱵᱚᱱ ᱠᱟᱱᱟ ᱚᱱᱟᱦᱚᱸ ᱦᱟᱛᱟᱣ ᱞᱟᱹᱜᱤᱫ ᱞᱟᱵᱷ ᱦᱟᱛᱟᱣ ᱞᱟᱹᱜᱤᱫ ᱟᱹᱰᱤ ᱞᱟᱹᱠᱛᱤᱭᱟᱱ ᱠᱟᱱ ᱜᱮᱭᱟ ᱟᱨ ᱚᱱᱠᱟ ᱜᱮ ᱢᱤᱫ ᱢᱤᱫᱛᱮ ᱟᱵᱚᱦᱚᱸ ᱢᱟᱱᱮ ᱚᱞᱪᱤᱠᱤ ᱠᱚ ᱞᱟᱦᱟᱭ ᱞᱟᱹᱜᱤᱫ ᱛᱮ ᱠᱩᱨᱩᱢᱩᱴᱩᱭ ᱦᱩᱭᱩᱜ ᱛᱟᱵᱚᱱᱟ ᱡᱟᱦᱟᱸ ᱞᱮᱠᱟ ᱟᱹᱞᱤᱧ ᱟᱸᱡᱚᱢ ᱠᱟᱜᱼᱟ ᱯᱚᱥᱪᱤᱢ ᱵᱟᱝᱜᱟᱞ ᱨᱮ ᱚᱸᱰᱮ ᱫᱚ ᱚᱞᱪᱤᱠᱤᱛᱮ ᱟᱭᱢᱟ ᱟᱹᱰᱤ ᱥᱚᱠᱛᱚ ᱜᱮ ᱯᱟᱲᱦᱟᱜ ᱦᱩᱭᱩᱜ ᱠᱟᱱᱟ ᱮᱞ ᱠᱮ ᱡᱤ ᱠᱷᱚᱱ ᱜᱨᱮᱡᱩᱭᱮᱥᱮᱱ ᱪᱮ ᱦᱟᱱᱛᱮ ᱮᱢᱮ ᱵᱤᱭᱮᱰ ᱚᱱᱛᱮ ᱦᱚᱸ ᱯᱟᱲᱦᱟᱣ ᱪᱟᱹᱞᱩᱜ ᱠᱟᱱ ᱜᱮᱭᱟ ᱟᱫᱚ ᱡᱟᱦᱟᱸ ᱞᱮᱠᱟ ᱢᱮᱱ ᱜᱟᱱᱚᱜᱼᱟ ᱟᱵᱚ ᱚᱞᱪᱤᱠᱤ ᱦᱩᱞᱜᱟᱹᱨᱭᱟᱹ ᱥᱤᱫᱩᱼᱠᱟᱹᱱᱩ ᱱᱩᱠᱩ ᱠᱚ ᱵᱷᱟᱥᱟ ᱞᱟᱹᱜᱤᱫ ᱠᱚ ᱞᱟᱹᱲᱦᱟᱹᱭ ᱞᱮᱱᱟ ᱡᱟᱦᱟᱸ ᱞᱮᱠᱟ ᱥᱟᱞᱠᱷᱟᱱ ᱢᱩᱨᱢᱩ ᱩᱱᱤ ᱥᱚᱝᱵᱤᱫᱷᱟᱱ ᱨᱮ ᱵᱟᱭᱤᱥᱮ ᱰᱤᱥᱮᱢᱵᱚᱨ ᱫᱩ ᱦᱟᱡᱟᱨ ᱛᱤᱱ ᱦᱤᱞᱳᱜ ᱯᱟᱹᱨᱥᱤ ᱚᱸᱰᱮ ᱥᱟᱹᱢᱤᱞ ᱞᱮᱫᱟᱭ ᱩᱱᱤ ᱦᱚᱸ ᱟᱹᱰᱤ ᱟᱹᱰᱤ ᱥᱟᱨᱦᱟᱣ ᱞᱤᱧ ᱮᱢᱟᱭᱟ ᱟᱨ ᱚᱱᱠᱟᱜᱮ ᱟᱵᱚ ᱦᱚᱸ ᱱᱤᱛᱚᱜ ᱪᱷᱩᱴᱟᱹᱣ ᱠᱚᱜᱼᱵᱚᱱ ᱟᱨ ᱪᱷᱩᱴᱟᱹᱣᱞᱮ ᱮᱱᱟᱝᱜᱮ ᱜᱟᱱᱚᱜᱼᱟ ᱪᱤᱠᱟᱹᱛᱮ ᱯᱟᱹᱨᱥᱤ ᱫᱚ ᱟᱵᱚᱣᱟᱜ ᱢᱤᱫᱴᱟᱝ ᱵᱷᱟᱥᱟ ᱠᱟᱱᱟ ᱪᱤᱱᱦᱟᱹ ᱠᱟᱱᱟ ᱛᱟᱵᱚᱱᱟ ᱟᱨ ᱱᱚᱣᱟ ᱢᱩᱬᱩᱫ ᱢᱩᱫᱽᱨᱮ ᱟᱹᱞᱤᱧ ᱱᱤᱭᱟᱹ ᱞᱤᱧ ᱨᱚᱲᱟ ᱡᱮ ᱯᱟᱹᱨᱥᱤ ᱫᱚ ᱡᱟᱦᱟᱸ ᱞᱮᱠᱟ ᱯᱚᱥᱪᱤᱢ ᱵᱟᱝᱜᱟᱞ ᱨᱮ ᱚᱱᱠᱟ ᱟᱵᱚᱦᱚᱸ ᱱᱚᱰᱮ ᱚᱱᱠᱟᱜᱮ ᱫᱤᱱᱜᱮ ᱠᱩᱨᱩᱢᱩᱴᱩ ᱯᱟᱲᱟᱣ ᱞᱮᱱᱠᱷᱟᱱ ᱢᱟᱱᱮ ᱱᱤᱛᱚᱜ ᱜᱮᱥᱮ ᱵᱟᱝ ᱧᱮᱞᱚᱜ ᱠᱟᱱᱟ ᱡᱮ ᱱᱚᱰᱮ ᱢᱚᱛᱞᱚᱵᱽ ᱚᱞᱪᱤᱠᱤ ᱯᱟᱲᱦᱟᱣ ᱠᱟᱛᱮᱫ ᱪᱮᱫ ᱧᱟᱢᱚᱜᱼᱟ ᱢᱤᱫ ᱫᱤᱱ ᱦᱤᱞᱚᱜ ᱢᱟᱛᱚ ᱧᱮᱞᱟᱢ ᱡᱮ ᱚᱞᱪᱤᱠᱤ ᱯᱟᱲᱦᱟᱣ ᱠᱟᱛᱮᱫ ᱪᱮᱫ ᱧᱟᱢᱚᱜᱼᱟ ᱪᱮᱫ ᱧᱟᱢᱚᱜᱼᱟ ᱵᱟᱝ ᱢᱤᱫᱴᱟᱹᱱ ᱪᱮᱫ ᱮᱢ ᱧᱟᱢᱟ ᱟᱨ ᱚᱱᱟᱛᱮ ᱟᱹᱞᱤᱧ ᱞᱤᱧ ᱟᱥᱟᱭᱟ ᱢᱟᱱᱮ ᱡᱟᱹᱥᱛᱤ ᱠᱷᱚᱱ ᱡᱟᱹᱥᱛᱤ ᱟᱵᱚ ᱚᱞᱪᱤᱠᱤ ᱛᱮᱵᱚᱱ ᱯᱟᱲᱦᱟᱜ ᱢᱟ ᱟᱨ ᱚᱞᱪᱤᱠᱤ ᱨᱮᱭᱟᱜ ᱯᱷᱟᱭᱫᱟ ᱵᱚᱱ ᱩᱴᱷᱟᱹᱣ ᱢᱟ ᱟᱵᱚ ᱢᱤᱫ ᱫᱤᱱ ᱵᱟᱝ ᱢᱤᱫ ᱫᱤᱱ ᱦᱤᱞᱳᱜ ᱟᱵᱚ ᱚᱞᱪᱤᱠᱤ ᱛᱮ ᱢᱟᱱᱮ ᱟᱵᱚᱣᱟᱜ ᱵᱷᱟᱥᱟ ᱢᱟ ᱥᱚᱝᱵᱤᱫᱷᱟᱱ ᱨᱮ ᱞᱟᱹᱜᱩᱣᱟᱠᱟᱱ ᱜᱮᱭᱟ ᱟᱨ ᱚᱞᱪᱤᱠᱤ ᱛᱮ ᱢᱤᱫ ᱫᱤᱱ ᱵᱟᱝ ᱢᱤᱫ ᱫᱤᱱ ᱦᱤᱞᱚᱜ ᱱᱚᱰᱮ ᱯᱟᱲᱦᱟᱣ ᱦᱚᱸ ᱪᱟᱹᱞᱩᱜ ᱜᱮᱭᱟ ᱢᱟ ᱛᱚᱵᱮ ᱠᱷᱟᱱ ᱡᱚᱦᱟᱨ